ᱱᱚᱣᱟ ᱫᱚ ᱢᱤᱫᱴᱟᱝ ᱥᱚᱦᱨᱟᱭ ᱥᱮᱨᱮᱧ ᱠᱟᱱᱟ ᱱᱚᱣᱟ ᱫᱤᱥᱚᱢ ᱨᱮᱠᱚ ᱥᱮᱨᱮᱧ ᱞᱮᱫᱼᱟ ᱥᱮᱫᱟᱭ ᱚᱱᱟ ᱫᱚ ᱢᱟᱱᱮ ᱡᱟᱦᱟᱱᱟᱜ ᱟᱵᱚ ᱨᱮᱱ ᱩᱱᱠᱤᱱ ᱟᱹᱠᱤᱱ ᱱᱟᱦᱟᱜ ᱡᱩᱨᱤᱯᱟᱹᱨᱤ ᱱᱟᱦᱟᱜ ᱠᱤᱱ ᱧᱟᱯᱟᱢ ᱨᱮᱭᱟᱜ ᱥᱮᱨᱮᱧ ᱠᱟᱱᱟ ᱚᱱᱟ ᱦᱚᱸ ᱢᱚᱱᱮ ᱨᱮ ᱩᱭᱦᱟᱹᱨ ᱨᱮ ᱦᱤᱡᱩᱜ ᱠᱟᱱᱟ ᱱᱟᱥᱮᱼᱱᱟᱥᱮ ᱫᱷᱟᱨᱟ ᱚᱱᱟ ᱨᱮᱫᱚ ᱠᱚᱲᱟᱭᱤᱡ ᱫᱚ ᱱᱟᱦᱟᱜ ᱜᱟᱹᱭ ᱜᱩᱯᱤᱭᱤᱡ ᱠᱟᱱᱟᱭ ᱟᱨ ᱠᱩᱲᱤᱭᱤᱡ ᱫᱚ ᱱᱟᱦᱟᱜ ᱫᱟᱜ ᱞᱩ ᱪᱟᱞᱟᱣ ᱟᱠᱟᱱᱟᱭ ᱚᱱᱟ ᱥᱮᱨᱮᱧ ᱜᱮᱠᱚ ᱜᱟᱵᱟᱱ ᱞᱮᱫᱼᱟ ᱚᱱᱟ ᱥᱮᱨᱮᱧ ᱜᱮ ᱟᱹᱞᱤᱧᱟᱜ ᱢᱚᱱᱮ ᱨᱮᱦᱚᱸ ᱦᱤᱡᱩᱜ ᱠᱟᱱᱟ ᱚᱸᱰᱮ ᱫᱚ ᱠᱚᱲᱟ ᱫᱚ ᱵᱩᱨᱩ ᱫᱷᱟᱥᱱᱟ ᱨᱮ ᱜᱟᱹᱭᱮ ᱜᱩᱯᱭᱟ ᱟᱨ ᱠᱩᱲᱤ ᱫᱚ ᱠᱤᱭᱟᱹ ᱡᱷᱟᱨᱱᱟ ᱨᱮ ᱫᱟᱜᱮ ᱞᱩᱭᱟ ᱟᱫᱚ ᱚᱸᱰᱮ ᱜᱮ ᱩᱱᱤ ᱩᱭᱦᱟᱹᱨ ᱡᱚᱝ ᱠᱟᱱ ᱛᱟᱦᱮᱱᱮ ᱠᱩᱲᱤᱭᱤᱡ ᱟᱡᱤᱡ ᱡᱤᱛᱟᱹᱼᱟᱜ ᱛᱤᱨᱭᱳ ᱨᱟᱦᱟᱭ ᱟᱸᱡᱚᱢᱟ ᱫᱟᱜᱮ ᱫᱤᱯᱤᱞ ᱟᱠᱟᱫᱼᱟ ᱚᱱᱟ ᱵᱮᱲᱟ ᱨᱮ ᱟᱸᱡᱚᱢ ᱠᱮᱫ ᱠᱷᱟᱱᱮ ᱛᱟᱭᱚᱢ ᱚᱱᱟᱜᱮ ᱩᱭᱦᱟᱹᱨᱮᱫᱼᱟ ᱴᱷᱤᱞᱤ ᱜᱮᱠᱚ ᱫᱷᱚᱭᱚ ᱠᱷᱟᱱᱢᱟ ᱦᱚᱲ ᱠᱚ ᱨᱚᱲᱮᱭᱟ ᱟᱨ ᱵᱟᱭ ᱫᱚᱦᱚᱭ ᱠᱷᱟᱱᱢᱟ ᱜᱟᱛᱮ ᱛᱟᱭᱮ ᱟᱹᱲᱤᱥᱚᱜᱼᱟ ᱚᱱᱟ ᱠᱷᱟᱹᱛᱤᱨ ᱚᱱᱟ ᱥᱮᱨᱮᱧ ᱜᱮ ᱟᱹᱰᱤ ᱪᱮᱨᱦᱟ ᱠᱚ ᱵᱮᱱᱟᱣ ᱞᱮᱫᱛᱮ ᱚᱱᱟ ᱥᱮᱨᱮᱧ ᱫᱚ ᱤᱧᱟᱹᱜ ᱢᱚᱱᱮ ᱨᱮ ᱩᱭᱦᱟᱹᱨ ᱱᱤᱛᱳᱜ ᱦᱚᱸ ᱢᱮᱱᱟᱜ ᱟᱠᱟᱫ ᱜᱮᱭᱟ ᱚᱱᱟ ᱠᱚᱜᱮ ᱚᱱᱟ ᱥᱮᱨᱮᱧ ᱦᱚᱸ ᱱᱟᱯᱟᱭ ᱜᱮᱠᱚ ᱵᱮᱱᱟᱣ ᱞᱮᱫᱼᱟ ᱚᱱᱟ ᱫᱚ ᱥᱮᱫᱟᱭ ᱥᱮᱨᱮᱧ ᱠᱟᱱᱟ ᱱᱮᱛᱟᱨᱟᱜ ᱫᱚ ᱵᱟᱝᱟ ᱱᱮᱛᱟᱨ ᱦᱚᱸ ᱜᱤᱫ ᱟᱹᱨᱼᱯᱤᱫᱟᱹᱨ ᱠᱚᱦᱚᱸ ᱚᱱᱟ ᱫᱚᱠᱚ ᱪᱮᱫ ᱵᱟᱲᱟ ᱟᱠᱟᱣᱱ ᱜᱮᱭᱟ ᱟᱨ ᱤᱱᱠᱟᱹ ᱫᱷᱟᱨᱟ ᱜᱮ ᱟᱹᱞᱤᱧ ᱢᱟᱹᱞᱤᱧ ᱪᱮᱫ ᱟᱠᱟᱜᱼᱟ ᱥᱚᱦᱨᱟᱭ ᱥᱮᱨᱮᱧ ᱠᱚᱜᱮ ᱟᱨᱢᱟ ᱡᱟᱹᱥᱛᱤ ᱵᱟᱝᱞᱤᱧ ᱪᱮᱫ ᱠᱟᱣᱱᱟ ᱟᱫᱚ ᱤᱱᱟᱹᱜ ᱨᱮᱜᱮᱞᱤᱧ ᱢᱩᱪᱟᱹᱫ ᱠᱮᱫᱼᱟ